ᱦᱮᱸ ᱦᱮᱞᱳ ᱞᱟᱹᱭ ᱫᱟᱹᱞᱤᱧ ᱯᱷᱩᱴᱵᱚᱞ ᱠᱷᱮᱹᱞ ᱫᱚ ᱪᱟᱞᱟᱜ ᱠᱟᱱ ᱜᱮ ᱛᱟᱯᱮᱭᱟ ᱥᱮ ᱵᱟᱝ ᱟᱪᱪᱷᱟ ᱟᱹᱞᱤᱧ ᱫᱚ ᱠᱳᱪ ᱞᱤᱧ ᱞᱟᱹᱭᱮᱫᱟ ᱞᱟᱹᱭᱫᱟᱞᱤᱧ ᱪᱮᱫ ᱠᱳᱪᱤᱝ ᱫᱚᱨᱠᱟᱨᱟᱯᱮᱭᱟ ᱥᱮ ᱵᱟᱝ ᱚ ᱞᱟᱹᱭᱫᱟᱞᱤᱧ ᱡᱩᱫᱤ ᱠᱳᱪᱤᱝ ᱯᱮ ᱦᱟᱛᱟᱣ ᱜᱮᱭᱟ ᱟᱨ ᱪᱮᱫ ᱦᱮᱸ ᱟᱫᱚ ᱟᱪᱪᱷᱟ ᱩᱱᱠᱩ ᱥᱟᱞᱟᱜ ᱠᱟᱹᱴᱤᱡ ᱨᱚᱯᱚᱲ ᱠᱟᱛᱮ ᱡᱟᱱᱟᱣᱤᱧ ᱢᱮ ᱟᱨ ᱪᱮᱫ ᱦᱟᱛᱟᱣᱟᱠᱚ ᱥᱮ ᱵᱟᱝ ᱟᱨ ᱠᱳᱪᱤᱝ ᱨᱮᱫᱚ ᱟᱹᱰᱤ ᱠᱤᱪᱷᱩ ᱜᱮ ᱯᱷᱨᱤᱛᱮ ᱧᱟᱢᱚᱜᱼᱟ ᱡᱮᱢᱚᱱ ᱦᱩᱭᱩᱜ ᱠᱟᱱᱟ ᱵᱚᱞ ᱯᱩᱱᱭᱟᱹ ᱯᱷᱨᱤ ᱯᱮ ᱧᱟᱢᱟ ᱚᱱᱟ ᱥᱟᱶᱛᱮ ᱟᱨᱚ ᱵᱮᱭᱟᱢ ᱡᱳᱜᱤᱝ ᱠᱚᱨᱮᱱᱟᱜ ᱡᱤᱱᱤᱥ ᱯᱮ ᱧᱟᱢᱟ ᱢᱟᱱᱮ ᱚᱱᱟ ᱠᱚᱫᱚ ᱤᱧ ᱛᱚᱨᱚᱯᱷ ᱠᱷᱚᱱᱟᱜ ᱜᱮ ᱟᱨ ᱪᱮᱫ ᱠᱳᱪᱤᱝ ᱫᱚ ᱥᱮᱛᱟᱜ ᱟᱴ ᱵᱟᱡᱮ ᱠᱷᱚᱱ ᱫᱚᱥ ᱵᱟᱡᱮ ᱦᱟᱨᱤᱡ ᱦᱩᱸ ᱟᱨ ᱛᱤᱥ ᱠᱚᱛᱮᱯᱮ ᱥᱚᱢᱚᱭᱚᱜᱼᱟ ᱟᱨ ᱪᱮᱫ ᱦᱩᱸ ᱦᱮᱸ ᱩᱱᱠᱩ ᱠᱚ ᱞᱟᱹᱭ ᱵᱟᱲᱟ ᱠᱟᱛᱮ ᱦᱮᱸ ᱩᱱᱠᱩ ᱠᱚ ᱞᱟᱹᱭ ᱵᱟᱲᱟ ᱠᱟᱛᱮ ᱤᱧ ᱦᱚᱸᱢ ᱡᱟᱱᱟᱣᱤᱧ ᱠᱷᱟᱱ ᱵᱮᱥᱴ ᱠᱚᱜᱼᱟ ᱟᱨᱠᱤ ᱟᱨ ᱛᱤᱱ ᱛᱤᱱ ᱦᱚᱲ ᱯᱮ ᱦᱤᱡᱩᱜᱼᱟ ᱦᱮᱸ ᱦᱩᱸ ᱴᱷᱤᱠᱜᱮᱭᱟ ᱤᱱᱟᱹᱜᱤᱧ ᱞᱟᱹᱭᱮᱫ ᱛᱟᱦᱮᱸᱫ ᱦᱮᱸ ᱡᱟᱱᱟᱣᱟᱞᱤᱧ ᱵᱮᱱ ᱟᱨ ᱪᱮᱫ ᱞᱟᱹᱭ ᱫᱟᱹᱧ ᱴᱷᱤᱠ ᱜᱮᱭᱟ ᱡᱟᱱᱟᱣᱟᱞᱤᱧ ᱵᱮᱱ ᱦᱩᱸ ᱦᱮᱸ ᱢᱟ